ᱢᱤᱫᱴᱮᱱ ᱯᱷᱳᱱᱤᱧ ᱦᱟᱛᱟᱣ ᱞᱮᱫᱟ ᱛᱚ ᱚᱱᱟ ᱯᱷᱳᱱ ᱨᱮ ᱯᱨᱚᱛᱷᱚᱢ ᱫᱚ ᱢᱚᱡᱽ ᱜᱮ ᱥᱟᱨ ᱚᱱᱟ ᱯᱷᱳᱱ ᱪᱟᱨᱡᱽ ᱥᱟᱨᱵᱷᱤᱥᱮ ᱮᱢᱮᱫ ᱛᱟᱦᱮᱸᱜᱼᱟ ᱠᱤᱱᱛᱩ ᱚᱱᱟ ᱯᱷᱳᱱ ᱚᱱᱟ ᱪᱟᱨᱡᱽ ᱥᱟᱨᱵᱷᱤᱥ ᱦᱚᱸ ᱵᱟᱭ ᱮᱢ ᱛᱤᱧᱟᱹ ᱟᱨ ᱪᱟᱨᱡᱽ ᱦᱚᱸ ᱵᱟᱝ ᱛᱟᱦᱮᱱᱟ ᱟᱫᱚ ᱢᱤᱫ ᱜᱷᱚᱱᱴᱟᱼᱵᱟᱨ ᱜᱷᱚᱱᱴᱟ ᱯᱚᱨ ᱚᱱᱟ ᱪᱟᱨᱡ ᱪᱟᱵᱟᱜᱼᱟ ᱟᱨ ᱱᱮᱛᱟᱨᱟᱜ ᱯᱷᱳᱱ ᱡᱚᱛᱚ ᱦᱚᱲ ᱴᱷᱮᱱᱮᱢ ᱧᱮᱞᱟ ᱮᱸᱜ ᱤᱥᱠᱩᱞ ᱜᱤᱫᱽᱨᱟᱹ ᱠᱟᱱ ᱮᱸᱜ ᱚᱲᱟᱜ ᱨᱮᱱ ᱵᱩᱰᱷᱤ ᱠᱟᱱ ᱠᱩᱲᱤ ᱠᱟᱱ ᱠᱚᱲᱟ ᱠᱟᱱ ᱡᱚᱛᱚ ᱴᱷᱮᱱ ᱜᱮ ᱯᱷᱳᱱᱮᱢ ᱧᱮᱞᱟ ᱟᱨ ᱜᱤᱫᱽᱨᱟᱹ ᱠᱚᱵᱚᱱ ᱧᱮᱞ ᱠᱟᱣᱟ ᱡᱮ ᱯᱷᱳᱱ ᱞᱟ ᱜᱤᱫ ᱥᱚᱵᱼᱥᱚᱢᱚᱭ ᱜᱮᱢ ᱠᱚ ᱜᱟᱛᱮᱜᱼᱟ ᱠᱟᱨᱴᱩᱱ ᱠᱚ ᱧᱮᱞ ᱠᱚᱣᱟ ᱥᱚᱵᱼᱥᱚᱢᱚᱭ ᱜᱮ ᱛᱚ ᱚᱱᱟ ᱯᱷᱳᱱ ᱨᱮ ᱥᱚᱵᱼᱥᱚᱢᱚᱭ ᱚᱱᱟ ᱯᱷᱳᱱ ᱠᱚ ᱧᱮᱞᱟ ᱱᱮᱛᱟᱨ ᱠᱚ ᱜᱤᱫᱽᱨᱟᱹ ᱧᱮᱞᱟᱢ ᱨᱟᱜ ᱞᱮᱠᱷᱟᱡ ᱜᱮ ᱟᱡ ᱜᱚᱜᱚ ᱡᱮᱢᱚᱱ ᱯᱷᱳᱱᱮᱭ ᱮᱢᱟᱣᱟᱭᱟ ᱟᱨ ᱯᱷᱳᱱᱮᱭ ᱧᱮᱞᱟ ᱥᱮ ᱜᱮᱢᱮᱭ ᱜᱟᱛᱮᱜᱼᱟ ᱛᱚ ᱱᱚᱝᱠᱟ ᱠᱟᱛᱮ ᱫᱚ ᱜᱤᱫᱽᱨᱟᱹ ᱪᱮᱠᱟ ᱠᱚ ᱯᱟᱲᱦᱟᱣ ᱠᱚᱜᱼᱟ ᱱᱚᱝᱠᱟ ᱜᱮ ᱯᱷᱳᱱᱮᱢ ᱥᱚᱵ ᱥᱚᱢᱚᱭ ᱟᱨ ᱟᱡ ᱜᱚᱜᱚ ᱦᱚᱸ ᱜᱤᱫᱽᱨᱟᱹ ᱜᱮ ᱵᱟᱭ ᱫᱷᱮᱭᱟᱱᱟᱭᱟ ᱜᱤᱫᱽᱨᱟᱹ ᱚᱠᱟᱨᱮᱭ ᱜᱟᱛᱮᱜ ᱠᱟᱱᱟ ᱥᱮ ᱜᱟᱹᱰᱭᱟᱹ ᱨᱮᱭ ᱩᱱᱩᱢᱚᱜ ᱠᱟᱱᱟ ᱟᱡ ᱜᱚᱜᱚ ᱯᱷᱳᱱ ᱛᱮᱭ ᱜᱟᱞᱢᱟᱨᱟᱜ ᱠᱟᱱᱟ ᱛᱚ ᱱᱚᱝᱠᱟ ᱞᱮᱠᱷᱟᱡ ᱛᱚ ᱦᱩᱭᱩᱜᱼᱟ ᱱᱚᱝᱠᱟ ᱞᱮᱠᱷᱟᱡ ᱛᱚ ᱵᱟᱝ ᱦᱩᱭᱩᱜᱼᱟ ᱩᱱᱟᱹᱜ ᱯᱷᱳᱱ ᱨᱮ ᱫᱷᱮᱭᱟᱱ ᱞᱮᱠᱷᱟᱡ ᱫᱚ ᱵᱟᱝ ᱦᱩᱭᱩᱜᱼᱟ ᱟᱜᱮ ᱜᱤᱫᱽᱨᱟᱹ ᱧᱮᱞᱮ ᱛᱟᱢ ᱪᱮᱫ ᱮᱭ ᱪᱮᱠᱟᱭ ᱫᱟ ᱥᱮ ᱟᱢ ᱪᱮᱫ ᱮᱢ ᱪᱮᱠᱟᱭ ᱫᱟ ᱵᱟᱢ ᱪᱮᱠᱟᱭ ᱫᱟ ᱚᱱᱟ ᱧᱮᱞ ᱢᱮ ᱯᱷᱳᱱ ᱨᱮ ᱩᱱᱟᱹᱜ ᱫᱷᱮᱭᱟᱱ ᱞᱮᱠᱷᱟᱡ ᱫᱚ ᱵᱟᱝ ᱦᱩᱭᱩᱜᱼᱟ